ᱢᱟᱨᱥᱟᱞ ᱟᱨᱴ ᱫᱚ ᱤᱧᱦᱚᱸ ᱟᱹᱰᱤᱧ ᱠᱩᱥᱤᱭᱟᱜᱼᱟ ᱱᱚᱣᱟᱫᱚ ᱛᱤ ᱡᱟᱝᱜᱟ ᱥᱮ ᱠᱟᱹᱴᱩᱵ ᱠᱚᱨᱮᱱᱟᱜ ᱜᱮ ᱠᱟᱹᱢᱤ ᱠᱟᱱᱟ ᱪᱮᱫᱟᱜ ᱥᱮ ᱱᱚᱣᱟ ᱱᱚᱣᱟᱫᱚ ᱠᱟᱭᱫᱟ ᱠᱚᱣᱥᱳᱞ ᱮᱢᱟᱱ ᱛᱮᱜᱮ ᱫᱟᱲᱮ ᱨᱮᱱᱟᱜ ᱮᱢ ᱫᱟᱲᱮᱭᱟᱜᱼᱟ ᱱᱚᱣᱟ ᱠᱚᱨᱮᱱ ᱢᱤᱫ ᱵᱟᱨ ᱧᱩᱛᱩᱢ ᱠᱚ ᱦᱩᱭᱩᱜ ᱠᱟᱱᱟ ᱡᱚᱱᱥᱚᱱ ᱱᱤᱠᱤ ᱮᱱᱰᱨᱤᱭᱳ ᱱᱚᱣᱟ ᱢᱩᱫᱽᱨᱮ ᱡᱚᱱᱥᱚᱱ ᱫᱚ ᱟᱹᱰᱤᱧ ᱠᱩᱥᱤᱭᱟᱭᱟ ᱪᱮᱫᱟᱜ ᱥᱮ ᱩᱱᱤᱭᱟᱜ ᱛᱤ ᱨᱮᱱᱟᱜ ᱥᱮ ᱡᱟᱝᱜᱟ ᱨᱮᱱᱟᱜ ᱠᱟᱭᱫᱟ ᱠᱚᱣᱥᱳᱞ ᱟᱹᱰᱤ ᱵᱷᱟᱹᱜᱤ ᱛᱮ ᱠᱚᱨᱟᱣᱟᱭ ᱟᱨ ᱠᱚᱢ ᱠᱚᱢ ᱫᱟᱲᱮ ᱨᱮᱜᱮ ᱠᱟᱭᱫᱟ ᱠᱚᱣᱥᱳᱞ ᱠᱟᱛᱮᱫ ᱥᱮ ᱮᱠᱴᱤᱝ ᱵᱷᱮᱞᱠᱤ ᱠᱟᱛᱮᱫ ᱮ ᱯᱷᱟᱭᱴᱤᱝ ᱫᱟᱲᱮᱭᱟᱠᱚᱣᱟ ᱚᱱᱟ ᱞᱮᱠᱟᱛᱮ ᱩᱱᱤᱭᱟᱜ ᱜᱮ ᱵᱮᱥ ᱥᱮ ᱵᱷᱟᱹᱜᱤ ᱚᱞᱯᱚ ᱥᱚᱢᱚᱭ ᱛᱮ ᱥᱮ ᱠᱚᱢ ᱫᱟᱲᱮ ᱛᱮᱜᱮ ᱮ ᱡᱤᱛᱠᱟᱹᱨ ᱫᱟᱲᱮᱭᱟᱜᱼᱟ